ᱦᱮᱸ ᱜᱚᱢᱠᱮ ᱡᱚᱦᱟᱨ ᱜᱮ ᱟᱪᱪᱷᱟ ᱞᱟᱹᱭ ᱵᱤᱱ ᱦᱚᱸ ᱦᱚᱸ

ᱦᱚᱸ ᱚᱱᱠᱟ ᱢᱟᱱᱟᱜ ᱚᱞ ᱪᱤᱠᱤ ᱢᱟ ᱞᱟᱦᱟᱱᱛᱤ ᱢᱟ ᱞᱟᱦᱟᱱᱛᱤᱭᱟᱠᱟᱱ ᱜᱮᱭᱟ ᱛᱚ ᱱᱚᱣᱟ ᱢᱟ ᱢᱱᱟᱜ ᱚᱠᱚᱭ ᱞᱟᱹᱭ ᱠᱟᱛᱷᱟ ᱛᱮ ᱟᱥᱲᱟ ᱠᱚᱨᱮ ᱢᱟ ᱵᱟᱝ ᱪᱟᱞᱟᱣᱟᱠᱟᱱᱟ ᱟᱨ ᱚᱱᱠᱟ ᱫᱚ ᱱᱟᱜ ᱡᱷᱟᱲᱠᱷᱚᱸᱰ ᱥᱚᱨᱠᱟᱨ ᱦᱚᱸ ᱦᱟᱜᱼᱮ ᱞᱟᱹᱭ ᱦᱚᱪᱚᱭᱮᱜᱼᱟᱭ ᱡᱮ ᱵᱟᱝᱼᱟ

ᱮᱹᱠ ᱠᱷᱚᱱ ᱥᱮᱪᱮᱫᱚᱜ ᱠᱟᱱᱟ ᱟᱭᱳ ᱟᱲᱟᱝ ᱛᱮᱠᱚ ᱯᱟᱲᱦᱟᱣ ᱫᱟᱲᱮᱭᱟᱜᱼᱟ ᱦᱮᱸᱥᱮ ᱟᱫᱚ ᱱᱚᱣᱟ ᱞᱟᱜᱟᱱ ᱫᱚ ᱱᱟᱜ ᱢᱟᱪᱮᱫ ᱠᱚ ᱵᱟᱦᱟᱞᱤ ᱫᱚ ᱟᱹᱣᱨᱤ ᱦᱩᱭᱩᱜᱼᱟ ᱢᱮᱱᱠᱷᱟᱱ ᱡᱟᱦᱟᱸ ᱛᱤᱱᱟᱹᱜ ᱱᱟᱜ ᱱᱚᱜᱼᱚᱸᱭ ᱮᱱᱡᱤᱭᱳ ᱠᱚ ᱢᱮᱱᱟᱜᱼᱟ ᱦᱮᱸᱥᱮ ᱟᱫᱚ ᱚᱱᱟ ᱠᱚ ᱯᱟᱦᱴᱟ ᱠᱷᱚᱱ ᱜᱮ ᱱᱟᱜ ᱚᱞ ᱪᱤᱠᱤ ᱫᱚ ᱪᱷᱟᱨᱟᱜ ᱠᱟᱱᱟ ᱯᱟᱥᱱᱟᱜ ᱠᱟᱱᱟ ᱟᱨ ᱚᱱᱠᱟ ᱫᱚ ᱟᱹᱰᱤ ᱟᱭᱢᱟ ᱦᱚᱲ ᱜᱮᱠᱚ ᱥᱮᱬᱟ ᱦᱟᱠᱟᱜᱼᱟ ᱵᱟᱝᱟ ᱢᱮᱱᱛᱮ ᱠᱟᱛᱷᱟ ᱵᱟᱝ ᱦᱚᱸ ᱡᱟᱦᱟᱸᱱᱟᱜ ᱮᱴᱟᱜᱟᱜ ᱮᱱᱡᱤᱭᱳ ᱠᱷᱚᱱ ᱡᱮᱢᱚᱱ ᱟᱥᱮᱹᱠᱟ ᱯᱟᱦᱴᱟ ᱠᱷᱚᱱ ᱚᱱᱟ ᱠᱚᱨᱮ ᱫᱚ ᱱᱟᱜ ᱪᱟᱹᱞᱩᱣᱟᱠᱟᱱ ᱜᱮᱭᱟ ᱟᱨ ᱱᱚᱣᱟ ᱫᱚ ᱦᱟᱸᱜ ᱡᱟᱦᱟᱸ ᱢᱤᱫᱴᱟᱹᱝ ᱴᱟᱴᱟ ᱤᱥᱴᱤᱞ ᱯᱷᱟᱣᱩᱱᱰᱮᱥᱚᱱ ᱯᱟᱦᱴᱟ ᱠᱷᱚᱱ ᱡᱟᱦᱟᱸ ᱪᱟᱞᱟᱜ ᱠᱟᱱ ᱛᱟᱦᱮᱸᱫ ᱱᱤᱛᱚᱜ ᱫᱚ ᱦᱟᱸᱜ ᱦᱟᱹᱯᱤᱡ ᱦᱟᱛᱟᱲ ᱟᱠᱟᱱᱟ

ᱟᱫᱚ ᱞᱟᱦᱟ ᱢᱟ ᱦᱟᱸᱜ ᱵᱚᱱ ᱞᱟᱦᱟ ᱦᱟᱠᱟᱱ ᱜᱮᱭᱟ ᱟᱫᱚ ᱚᱱᱟ ᱦᱚᱸ ᱡᱟᱦᱟᱸᱱ ᱦᱟᱸᱜ ᱱᱚᱜᱼᱚᱸᱭ ᱡᱮ ᱮᱱᱡᱤᱭᱳ ᱯᱟᱦᱴᱟ ᱡᱟᱦᱟᱸ ᱵᱚᱱ ᱞᱟᱹᱭᱮᱜᱼᱟ ᱴᱟᱴᱟ ᱤᱥᱴᱤᱞ ᱯᱷᱟᱣᱩᱱᱰᱮᱥᱚᱱ ᱤᱧ ᱦᱚᱸ ᱦᱟᱸᱜ ᱚᱱᱟ ᱠᱚᱭᱚᱜ ᱠᱟᱛᱮ ᱥᱮ ᱚᱱᱟ ᱢᱤᱥᱚᱱ ᱯᱩᱨᱟᱹᱣ ᱞᱟᱜᱟᱱ ᱛᱮᱜᱮ ᱦᱟᱸᱜ ᱟᱭᱟᱜ ᱡᱚᱥ ᱫᱚ ᱟᱫᱚ ᱚᱱᱠᱟ ᱢᱟ ᱱᱟᱜ ᱪᱟᱹᱞᱩ ᱢᱟ ᱠᱤᱪᱷᱩ ᱥᱮᱨᱢᱟ ᱦᱩᱭᱮᱱᱟ ᱛᱚ ᱟᱫᱚ ᱮᱴᱠᱮᱴᱚᱬᱮ ᱠᱚᱫᱚ ᱵᱟᱝ ᱦᱩᱭᱩᱜ ᱠᱟᱱᱟ ᱧᱟᱢᱟᱠᱟᱱᱟ ᱧᱟᱢ ᱫᱚ ᱦᱚᱸ ᱚᱱᱠᱟ ᱫᱚ ᱟᱥᱲᱟ ᱡᱟᱹᱱᱤ ᱦᱩᱭᱟᱠᱟᱱ ᱜᱮᱭᱟ ᱴᱚᱯᱟᱨ ᱠᱚᱫᱚ ᱠᱚ ᱚᱰᱚᱠᱟᱠᱟᱱ ᱜᱮ ᱛᱟᱵᱚᱱᱟ ᱟᱫᱚ ᱚᱱᱟ ᱫᱚ ᱱᱟᱜ ᱜᱚᱢᱠᱮ ᱧᱮᱞ ᱵᱤᱱ ᱱᱚᱣᱟ ᱫᱚ ᱥᱟᱱᱟᱢ ᱠᱚᱣᱟᱜ ᱟᱺᱜᱤᱵᱷᱟᱨ ᱠᱟᱱᱟ ᱟᱹᱯᱟᱱᱼᱟᱹᱯᱤᱱ ᱜᱮ ᱱᱚᱣᱟ ᱨᱮᱱᱟᱜ ᱫᱟᱭᱤᱛᱛᱚ ᱫᱚ ᱜᱚᱜ ᱦᱩᱭᱩᱜ ᱛᱟᱵᱚᱱᱟ ᱟᱨ ᱢᱚᱱᱮ ᱨᱤᱠᱤᱲ ᱠᱟᱛᱮ ᱪᱷᱩᱴᱟᱹᱜ ᱦᱩᱭᱩᱜ ᱛᱟᱵᱚᱱᱟ ᱛᱚᱵᱮᱭᱮᱱᱟ ᱱᱚᱣᱟ ᱫᱚᱵᱚᱱ ᱞᱟᱦᱟ ᱫᱟᱲᱮᱭᱟᱜᱼᱟ ᱟᱫᱚ ᱱᱚᱣᱟ ᱢᱮᱱ ᱜᱟᱱᱚᱜᱼᱟ ᱡᱷᱚᱛᱚ ᱦᱚᱲ ᱜᱮ ᱱᱚᱣᱟ ᱵᱷᱟᱹᱨᱭᱟᱹ ᱫᱚ ᱜᱚᱜ ᱦᱩᱭᱩᱜ ᱛᱟᱵᱚᱱᱟ